ᱦᱮᱸ ᱤᱧ ᱵᱮᱭᱟᱢ ᱠᱞᱟᱥ ᱨᱤᱧ ᱥᱮᱞᱮᱫ ᱟᱠᱟᱱᱟ

ᱵᱮᱭᱟᱢ ᱠᱞᱟᱥ ᱟᱨ ᱥᱚᱲᱚᱠ ᱨᱮᱱᱟᱜ ᱥᱚᱲᱚᱠ ᱨᱮ ᱵᱮᱭᱟᱢ ᱠᱚᱨᱮᱱᱟᱜ ᱡᱟᱦᱟᱸ ᱵᱷᱮᱜᱟᱨ ᱫᱚ ᱟ ᱰᱤᱜᱟᱱ ᱜᱮ ᱢᱮᱱᱟᱜᱼᱟ ᱡᱮᱢᱚᱱ ᱠᱤ ᱵᱮᱭᱟᱢ ᱠᱞᱟᱥ ᱨᱮᱫᱚ ᱚᱸᱰᱮ ᱜᱮ ᱡᱚᱛᱚ ᱡᱚᱱᱛᱨᱚ ᱯᱟ ᱛᱤ ᱥᱮ ᱢᱮᱥᱤᱱ ᱠᱚ ᱛᱟᱦᱮᱱᱟ ᱵᱮᱭᱟᱢ ᱠᱚᱨᱟᱣ ᱞᱟ ᱜᱤᱫ ᱟᱢ ᱫᱚ ᱚᱱᱟ ᱠᱞᱟᱥ ᱨᱩᱢ ᱢᱚᱫᱽᱫᱷᱮ ᱜᱮ ᱵᱮᱭᱟᱢ ᱠᱞᱟᱥ ᱡᱟᱦᱟᱸ ᱨᱩᱢ ᱚᱱᱟ ᱢᱚᱫᱽᱫᱷᱮ ᱜᱮ ᱡᱚᱛᱚ ᱵᱮᱭᱟᱢᱮᱢ ᱠᱚᱨᱟᱣ ᱫᱟᱲᱮᱭᱟᱜᱼᱟ ᱡᱮᱢᱚᱱ ᱵᱮᱭᱟᱢ ᱠᱞᱟᱥ ᱨᱩᱢ ᱨᱮᱫᱚ ᱡᱟᱦᱟᱸ ᱢᱮᱥᱤᱱ ᱢᱮᱱᱟᱜᱼᱟ ᱚᱱᱟ ᱢᱮᱥᱤᱱ ᱨᱮᱜᱮ ᱟᱢ ᱡᱩᱫᱤᱢ ᱢᱚᱱᱮᱭᱟ ᱠᱤᱞᱳ ᱠᱩᱲᱤ ᱫᱩ ᱛᱤᱱ ᱠᱤᱞᱳ ᱢᱤᱴᱟᱨᱤᱧ ᱫᱟᱹᱲᱟᱜᱼᱟ ᱚᱱᱟ ᱢᱮᱥᱤᱱ ᱪᱚᱴ ᱨᱮᱜᱮᱢ ᱫᱟᱹᱲ ᱫᱟᱲᱮᱭᱟᱜᱼᱟ ᱟᱨ ᱡᱟᱦᱟᱸ ᱥᱚᱲᱚᱠ ᱨᱮᱢ ᱫᱟᱹᱲᱟᱜᱼᱟ ᱱᱚᱰᱮ ᱫᱟᱹᱲ ᱞᱟ ᱜᱤᱫ ᱫᱚ ᱟᱢ ᱫᱩ ᱠᱤᱞᱳ ᱠᱤᱞᱳᱢᱤᱴᱟᱨ ᱥᱮ ᱛᱤᱱ ᱠᱤᱞᱳᱢᱤᱴᱟᱨ ᱡᱟᱦᱟᱸ ᱛᱤᱱᱟᱹᱜ ᱥᱟ ᱜᱤᱧ ᱜᱮᱢ ᱫᱟᱲᱟᱜᱼᱟ ᱩᱱᱟᱹᱜ ᱥᱟ ᱜᱤᱧ ᱜᱮ ᱪᱟᱞᱟᱜ ᱦᱩᱭᱩᱜ ᱛᱟᱢᱟ